ᱯᱚᱨᱚᱵᱽ ᱨᱮᱫᱚ ᱟᱞᱮᱫᱚ ᱡᱤᱞ ᱠᱚᱞᱮ ᱠᱟᱹᱫᱷᱤ ᱟᱹᱜᱩᱭᱟ ᱟᱨ ᱚᱱᱟ ᱠᱚᱜᱮ ᱟᱞᱮ ᱫᱚᱞᱮ ᱯᱤᱴᱷᱟᱹᱭᱟ ᱥᱩᱠᱨᱤ ᱡᱤᱞ ᱥᱤᱢ ᱡᱤᱞ ᱢᱮᱨᱚᱢ ᱡᱤᱞ ᱡᱟᱦᱟᱸᱭ ᱡᱟᱦᱟᱸ ᱞᱮᱠᱟᱱ ᱡᱤᱞ ᱞᱮ ᱡᱚᱢᱟ ᱚᱱᱠᱟᱜᱮ ᱡᱮ ᱡᱟᱦᱟᱨ ᱟᱫᱚ ᱟᱹᱜᱩᱭᱟᱞᱮ ᱟᱨᱞᱮ ᱯᱤᱴᱷᱟᱹᱭᱟ ᱦᱚᱞᱚᱝ ᱠᱚᱞᱮ ᱦᱩᱲᱩᱝᱼᱟ ᱟᱨᱞᱮ ᱯᱤᱴᱷᱟᱹᱭᱟ ᱡᱟᱦᱟᱸᱭ ᱥᱩᱠᱨᱤ ᱡᱤᱞᱮ ᱡᱚᱢᱟ ᱩᱱᱤ ᱫᱚ ᱥᱩᱠᱨᱤ ᱡᱤᱞ ᱞᱮ ᱯᱤᱴᱷᱟᱹ ᱟᱭᱟ ᱡᱟᱦᱟᱸᱭ ᱥᱤᱢ ᱡᱤᱞᱮ ᱡᱚᱢᱟ ᱩᱱᱤ ᱫᱚ ᱥᱤᱢ ᱡᱤᱞ ᱞᱮ ᱯᱤᱴᱷᱟᱹ ᱟᱭᱟ ᱡᱟᱦᱟᱸᱭ ᱢᱮᱨᱚᱢ ᱡᱤᱞᱮ ᱡᱚᱢᱟ ᱩᱱᱤ ᱫᱚ ᱢᱮᱨᱚᱢ ᱡᱤᱞ ᱞᱮ ᱯᱤᱴᱷᱟᱹ ᱟᱭᱟ ᱟᱨ ᱚᱱᱠᱟᱜᱮ ᱡᱮ ᱡᱷᱟᱨ ᱤᱥᱤᱱ ᱠᱟᱛᱮᱫ ᱟᱨᱞᱮ ᱡᱚᱢᱟ ᱯᱚᱨᱚᱵᱽ ᱨᱮᱫᱚ ᱡᱚᱛᱚ ᱦᱚᱲ ᱜᱮᱞᱮ ᱯᱚᱨᱚᱵᱚᱜᱼᱟ ᱟᱨ ᱡᱚᱢ ᱠᱟᱛᱮᱫ ᱯᱚᱨᱚᱵᱽ ᱞᱮ ᱢᱟᱱᱟᱣᱟ ᱵᱟᱝᱠᱷᱟᱱ ᱫᱚ ᱢᱤᱫ ᱦᱚᱲᱮᱢ ᱡᱚᱢᱟ ᱢᱤᱫ ᱦᱚᱲ ᱫᱚ ᱵᱟᱝᱟ ᱚᱱᱟ ᱢᱚᱱᱮ ᱨᱮ ᱠᱚᱥᱴᱚ ᱵᱩᱡᱷᱟᱹᱜᱼᱟ ᱟᱫᱚ ᱡᱚᱛᱚ ᱦᱚᱲᱜᱮ ᱡᱟᱦᱟᱸ ᱛᱮ ᱩᱰᱟᱹ ᱠᱟᱛᱮᱫ ᱛᱮᱭᱟᱨ ᱠᱟᱛᱮᱫ ᱚᱱᱟᱫᱚ ᱦᱟᱹᱴᱤᱧ ᱠᱟᱛᱮᱫ ᱜᱮᱞᱮ ᱡᱚᱢᱟ ᱡᱚᱛᱚ ᱦᱚᱲᱜᱮ ᱜᱤᱫᱽᱨᱟᱹ ᱠᱚ ᱯᱤᱫᱽᱨᱟᱹ ᱠᱚ ᱟᱭᱳ ᱠᱚ ᱵᱟᱵᱟ ᱠᱚ ᱫᱟᱹᱭ ᱠᱚ ᱫᱤᱫᱤ ᱠᱚ ᱡᱚᱛᱚ ᱦᱚᱲᱜᱮ ᱤᱥᱤᱱ ᱠᱟᱛᱮᱫ ᱚᱱᱠᱟ ᱜᱮ ᱤᱧᱫᱚᱧ ᱮᱢᱟ ᱟᱠᱚᱣᱟ ᱚᱲᱟᱜ ᱨᱮᱱ ᱦᱚᱲ ᱡᱟᱦᱟᱸ ᱜᱮᱞᱮ ᱡᱚᱢᱟ ᱚᱱᱟ ᱡᱤᱞ ᱜᱮ ᱤᱥᱤᱱ ᱠᱟᱛᱮᱫ ᱟᱨᱤᱧ ᱮᱢᱟ ᱠᱤᱱᱟ ᱟᱭᱳ ᱛᱟᱹᱠᱤᱱ ᱡᱟᱦᱟᱸ ᱡᱤᱞ ᱵᱟᱵᱟ ᱛᱟᱹᱠᱤᱱ ᱠᱤᱱ ᱡᱚᱢᱟ ᱚᱱᱟ ᱡᱤᱞ ᱜᱮ ᱤᱥᱤᱱ ᱠᱟᱛᱮᱫ ᱤᱧ ᱯᱤᱴᱷᱟᱹ ᱠᱟᱛᱮᱫ ᱤᱧ ᱮᱢᱟ ᱟᱹᱠᱤᱱᱟ ᱟᱨ ᱢᱟᱹᱭ ᱛᱟᱠᱚ ᱦᱚᱸ ᱟᱨ ᱵᱟᱹᱵᱩ ᱛᱟᱠᱚ ᱦᱚᱸ ᱡᱚᱛᱚ ᱦᱚᱲ ᱫᱚ ᱢᱮᱨᱚᱢ ᱡᱤᱞ ᱵᱟᱠᱚ ᱡᱚᱢᱟ ᱡᱚᱛᱚ ᱦᱚᱲ ᱫᱚ ᱥᱩᱠᱨᱤ ᱡᱤᱞ ᱵᱟᱠᱚ ᱡᱚᱢᱟ ᱟᱨ ᱥᱤᱢ ᱡᱤᱞ ᱦᱚᱸ ᱥᱤᱢ ᱡᱤᱞ ᱫᱚ ᱡᱚᱛᱚ ᱦᱚᱲ ᱜᱮᱠᱚ ᱡᱚᱢᱟ ᱟᱫᱚ ᱡᱚᱛᱚ ᱦᱚᱲᱟᱜ ᱯᱚᱥᱟ ᱡᱟᱦᱟᱸᱭ ᱫᱚᱭ ᱞᱟᱹᱭᱟ ᱤᱧᱫᱚ ᱥᱩᱠᱨᱤ ᱡᱤᱞ ᱜᱮ ᱯᱤᱴᱷᱟᱹ ᱠᱟᱛᱮᱫ ᱤᱢᱟᱹᱧ ᱢᱮ ᱡᱟᱦᱟᱸᱭ ᱫᱚᱭ ᱞᱟᱹᱭᱟ ᱤᱧᱫᱚ ᱢᱮᱨᱚᱢ ᱡᱤᱞ ᱜᱮ ᱯᱤᱴᱷᱟᱹ ᱠᱟᱛᱮᱫ ᱤᱢᱟᱹᱧ ᱢᱮ ᱢᱮᱱᱠᱷᱟᱱ ᱚᱱᱠᱟ ᱜᱮ ᱯᱤᱴᱷᱟᱹ ᱞᱮᱴᱚ ᱠᱟᱛᱮᱫ ᱤᱧᱫᱚ ᱡᱚᱛᱚ ᱦᱚᱲᱜᱮ ᱦᱟᱹᱴᱤᱧ ᱦᱟᱹᱴᱤᱧ ᱤᱧ ᱮᱢᱟ ᱟᱠᱚᱣᱟ ᱚᱠᱚᱭᱟᱜ ᱢᱚᱱᱮ ᱦᱚᱸ ᱵᱟᱹᱧ ᱠᱷᱟᱴᱚᱭᱟ ᱡᱚᱛᱚ ᱦᱚᱲ ᱯᱚᱨᱚᱵᱽ ᱨᱮᱞᱮ ᱡᱚᱢ ᱠᱮᱜᱼᱟ ᱟᱹᱰᱤ ᱠᱩᱥᱤ ᱠᱚ ᱵᱩᱡᱷᱟᱹᱣᱟ ᱚᱱᱟ ᱞᱟᱹᱜᱤᱫ ᱤᱧᱫᱚ ᱡᱮ ᱡᱟᱦᱟᱨ ᱟᱬᱜᱟᱛ ᱠᱷᱚᱱᱤᱧ ᱛᱮᱭᱟᱨᱟ ᱦᱚᱞᱚᱝ ᱠᱚ ᱦᱩᱲᱩᱝ ᱠᱟᱛᱮᱫ ᱟᱨ ᱯᱷᱩᱲᱩᱜ ᱯᱟᱛᱲᱟ ᱵᱮᱱᱟᱣ ᱠᱟᱛᱮᱫ ᱡᱮ ᱡᱟᱦᱟᱨᱤᱧ ᱤᱥᱤᱱᱟ ᱟᱨᱤᱧ ᱮᱢᱟ ᱟᱠᱚᱣᱟ ᱮᱱᱠᱷᱟᱱ ᱫᱚ ᱟᱹᱰᱤ ᱠᱩᱥᱤ ᱠᱚ ᱵᱩᱡᱷᱟᱹᱣᱟ ᱛᱮᱦᱮᱧ ᱫᱚᱞᱮ ᱯᱚᱨᱚᱵᱚᱜ ᱠᱟᱱᱟ ᱟᱞᱮᱫᱚ ᱡᱤᱞ ᱞᱮ ᱯᱤᱴᱷᱟᱹ ᱟᱠᱟᱫᱼᱟ ᱜᱤᱫᱽᱨᱟᱹ ᱠᱚᱦᱚᱸ ᱟᱹᱰᱤ ᱟᱬᱜᱟᱛ ᱠᱷᱚᱱ ᱠᱚ ᱡᱚᱢᱟ ᱮᱱᱠᱷᱟᱱ ᱠᱚ ᱢᱮᱱᱟ ᱡᱟᱦᱟᱸᱭ ᱦᱚᱲᱮ ᱦᱮᱡ ᱞᱮᱱᱠᱷᱟᱱ ᱩᱱᱤ ᱦᱚᱸᱠᱚ ᱞᱟᱹᱭ ᱟᱭᱟ ᱛᱮᱦᱮᱧ ᱫᱚ ᱟᱞᱮ ᱫᱚ ᱡᱤᱞ ᱞᱮ ᱯᱤᱴᱷᱟᱹ ᱟᱠᱟᱫᱼᱟ ᱟᱨᱞᱮ ᱡᱚᱢ ᱠᱮᱜᱼᱟ ᱟᱯᱮ ᱫᱚᱯᱮ ᱯᱤᱴᱷᱟᱹ ᱟᱠᱟᱫᱼᱟ ᱥᱮ ᱵᱟᱝ ᱜᱤᱫᱽᱨᱟᱹ ᱠᱚᱫᱚ ᱚᱱᱠᱟ ᱠᱚ ᱜᱚᱞᱯᱷᱚ ᱡᱚᱝᱚᱜᱼᱟ ᱯᱤᱴᱷᱟᱹ ᱤᱥᱤᱱ ᱠᱟᱛᱮᱫ ᱡᱚᱢ ᱠᱟᱛᱮᱫ ᱱᱟᱯᱟᱭ ᱠᱚ ᱫᱩᱲᱩᱵ ᱵᱟᱲᱟ ᱠᱚᱜᱼᱟ ᱛᱟᱭᱚᱢ ᱛᱮᱫᱚ ᱜᱚᱞᱯᱷᱚ ᱵᱟᱲᱟᱭᱟ ᱠᱚ ᱟᱫᱚ ᱠᱟᱹᱦᱱᱤ ᱵᱟᱲᱟᱭᱟᱠᱚ ᱟᱫᱚ ᱜᱤᱫᱽᱨᱟᱹ ᱟᱜ ᱫᱚ ᱤᱱᱟᱹ ᱫᱚ ᱟᱨ ᱪᱮᱫ ᱠᱚ ᱪᱤᱠᱟᱹᱭᱟ ᱯᱚᱨᱮ ᱛᱮᱫᱚ ᱟᱫᱚ ᱤᱱᱟᱹ ᱯᱚᱨᱮ ᱫᱚ ᱟᱹᱰᱤ ᱠᱩᱥᱤ ᱨᱮᱠᱚ ᱛᱟᱦᱮᱱᱟ ᱤᱱᱟᱹ ᱯᱚᱨᱮ ᱫᱚ ᱫᱚᱢᱮ ᱠᱚ ᱜᱚᱞᱯᱷᱚᱭᱟ ᱛᱮᱦᱮᱧ ᱫᱚ ᱱᱚᱜᱼᱚ ᱱᱚᱝᱠᱟ ᱡᱤᱞ ᱯᱤᱴᱷᱟᱹ ᱠᱟᱛᱮᱫ ᱵᱚᱱ ᱡᱚᱢ ᱠᱮᱜᱼᱟ ᱟᱹᱰᱤ ᱱᱟᱯᱟᱭ ᱵᱩᱡᱷᱟᱹᱣ ᱮᱱᱟ ᱜᱟᱯᱟ ᱢᱮᱭᱟᱝ ᱫᱚ ᱦᱟᱸᱜ ᱱᱚᱝᱠᱟ ᱫᱚ ᱫᱤᱱ ᱫᱚ ᱯᱤᱴᱷᱟᱹ ᱠᱟᱛᱮᱫ ᱫᱚ ᱦᱟᱸᱜ ᱵᱟᱵᱚᱱ ᱡᱚᱢᱟ